ᱡᱟᱦᱟᱸ ᱞᱮᱠᱟ ᱯᱷᱩᱴᱵᱚᱞ ᱵᱚᱱ ᱮᱱᱮᱡᱟ ᱚᱱᱟᱛᱮ ᱯᱩᱨᱟᱹ ᱯᱷᱤᱴᱱᱮᱥ ᱛᱟᱦᱮᱱᱟ ᱦᱚᱲᱢᱚ ᱠᱚ ᱟᱹᱰᱤ ᱪᱮᱨᱦᱟ ᱛᱟᱦᱮᱱᱟ ᱟᱨ ᱟᱹᱰᱤ ᱨᱟᱹᱥᱠᱟᱹ ᱜᱮᱵᱚᱱ ᱵᱩᱡᱷᱟᱹᱣᱟ ᱟᱨ ᱚᱱᱟᱛᱮ ᱴᱮᱱᱥᱮᱱ ᱠᱚ ᱵᱟᱭ ᱛᱟᱦᱮᱱᱟ ᱯᱷᱩᱴᱵᱚᱞ ᱮᱱᱮᱡ ᱨᱮ ᱫᱷᱮᱭᱟᱱ ᱛᱟᱢ ᱛᱟᱦᱮᱱᱟ ᱟᱨ ᱟᱹᱰᱤ ᱱᱟᱯᱟᱭ ᱱᱟᱯᱟᱭ ᱥᱳᱴ ᱠᱚᱢ ᱪᱮᱫᱚᱜᱼᱟ ᱯᱷᱩᱴᱵᱚᱞ ᱯᱟᱥᱮᱢ ᱠᱚᱢ ᱪᱮᱫᱚᱜᱼᱟ ᱜᱳᱞ ᱜᱳᱞ ᱠᱚ ᱢᱟᱨᱟᱝ ᱪᱮᱫᱚᱜᱼᱟ ᱡᱩᱫᱤ ᱯᱷᱩᱴᱵᱚᱞ ᱤᱫᱤ ᱪᱮᱫ ᱞᱮᱠᱟᱢ ᱤᱫᱤᱭᱟ ᱚᱱᱟ ᱠᱚᱢ ᱴᱷᱤᱠᱟᱹᱭᱟ ᱟᱨ ᱚᱱᱟᱛᱮ ᱦᱚᱲᱢᱚ ᱦᱚᱸ ᱟᱹᱰᱤ ᱪᱮᱦᱨᱟ ᱥᱳᱣᱟᱥᱛ ᱛᱟᱦᱮᱱᱟ ᱯᱷᱤᱴᱱᱮᱥ ᱛᱟᱦᱮᱱᱟ ᱟᱨ ᱵᱚᱦᱚᱛ ᱪᱮᱦᱨᱟ ᱛᱟᱦᱮᱱᱟ ᱪᱮᱫᱟᱜ ᱪᱮ ᱵᱚᱞᱮᱢ ᱤᱫᱤᱭᱟ ᱯᱷᱩᱴᱵᱚᱞ ᱮᱱᱮᱡ ᱛᱮ ᱪᱮᱫ ᱢᱤᱫᱴᱤᱡ ᱠᱟᱛᱷᱟ ᱢᱮᱱᱟᱜᱼᱟ ᱡᱮ ᱯᱷᱩᱴᱵᱚᱞ ᱤᱫᱤ ᱛᱮ ᱯᱷᱩᱴᱵᱚᱞ ᱡᱩᱫᱤ ᱤᱫᱤ ᱵᱚᱱ ᱤᱫᱤᱭᱟ ᱮᱱᱮᱡ ᱵᱟᱵᱚᱱ ᱮᱱᱮᱡᱟ ᱞᱮᱠᱤᱱ ᱩᱱᱤ ᱨᱤᱥᱤᱯ ᱪᱮᱫ ᱞᱮᱠᱟᱢ ᱨᱤᱥᱤᱵᱷᱮᱭᱟ ᱩᱱᱤ ᱯᱟᱥ ᱪᱮᱫ ᱞᱮᱠᱟᱢ ᱮᱢᱟᱭᱟ ᱟᱯᱱᱟᱨ ᱯᱟᱴᱤ ᱜᱮ ᱪᱮᱫ ᱞᱮᱠᱟ ᱯᱟᱥᱮᱢ ᱮᱢᱟᱭᱟ ᱪᱮᱫ ᱞᱮᱠᱟ ᱯᱟᱥᱮᱢ ᱮᱢᱟᱭᱟ ᱜᱩᱲᱠᱟᱹᱣ ᱦᱟᱛᱮᱫ ᱯᱟᱥᱮᱢ ᱮᱢᱟᱭᱟ ᱪᱮ ᱪᱮᱛᱟᱱ ᱛᱮ ᱯᱟᱥᱮᱢ ᱮᱢᱟᱭᱟ ᱚᱱᱟ ᱦᱚᱸ ᱯᱷᱩᱴᱵᱚᱞ ᱮᱱᱮᱡ ᱨᱮ ᱢᱤᱫᱴᱤᱡ ᱤᱭᱟᱹ ᱠᱟᱱᱟ ᱚᱱᱟ ᱦᱚᱸ ᱢᱤᱫᱴᱤᱡ ᱴᱚᱯᱤᱠ ᱠᱟᱱᱟ ᱡᱮ ᱪᱮᱫ ᱞᱮᱠᱟᱧ ᱮᱢᱟᱭᱟ ᱯᱟᱥ ᱛᱚ ᱩᱱᱤ ᱴᱷᱮᱱ ᱥᱮᱴᱮᱨᱚᱜᱼᱟ ᱚᱱᱟ ᱪᱮᱠᱟ ᱯᱷᱩᱴᱵᱚᱞ ᱮᱱᱮᱡ ᱦᱚᱲ ᱦᱚᱸ ᱧᱮᱞ ᱠᱚᱢᱟ ᱟᱹᱰᱤ ᱠᱚ ᱫᱟᱹᱲ ᱫᱟᱲᱮᱭᱟᱜᱼᱟ ᱪᱮᱫ ᱞᱮᱠᱟᱧ ᱢᱮᱛᱟᱢᱟ ᱯᱷᱩᱴᱵᱚᱞ ᱯᱷᱩᱴᱵᱚᱞᱟᱜ ᱛᱟᱭᱱᱚᱢ ᱛᱟᱭᱱᱚᱢ ᱵᱚᱱ ᱫᱟᱹᱲᱮᱜᱼᱟ ᱢᱚᱛᱞᱚᱵ ᱩᱱᱤ ᱢᱟᱲᱟᱝᱚᱜ ᱠᱟᱱᱟ ᱟᱵᱚ ᱦᱚᱸᱵᱚᱱ ᱛᱟᱭᱱᱚᱢ ᱨᱮᱵᱚᱱ ᱛᱟᱦᱮᱱ ᱠᱟᱱᱟ ᱚᱱᱟ ᱦᱤᱥᱟᱹᱵ ᱛᱮ ᱟᱵᱚᱣᱟᱜ ᱨᱟᱱᱤᱝ ᱦᱚᱸ ᱛᱟᱵᱚᱱ ᱵᱟᱲᱟᱭ ᱤᱫᱤᱜ ᱠᱟᱱᱟ ᱯᱷᱩᱴᱵᱚᱞ ᱮᱱᱮᱡ ᱛᱮ ᱚᱱᱠᱟ ᱢᱚᱛᱞᱚᱵ ᱢᱟᱭᱤᱱᱰ ᱠᱚ ᱛᱟᱵᱚᱱ ᱱᱤᱱᱟᱹᱜ ᱯᱷᱨᱮᱥ ᱛᱟᱦᱮᱱ ᱠᱟᱱᱟ ᱡᱮ ᱪᱮᱫ ᱤᱧ ᱢᱮᱛᱟᱢᱟ ᱚᱲᱟᱜ ᱨᱮ ᱴᱮᱱᱥᱮᱱ ᱦᱟᱱᱟ ᱱᱟᱣᱟ ᱢᱚᱛᱚᱵ ᱡᱟᱦᱟᱸ ᱛᱤᱱᱟᱹᱜ ᱜᱮᱢ ᱠᱟᱹᱢᱤ ᱠᱟᱜᱼᱟ ᱜᱚᱴᱟ ᱥᱤᱝ ᱡᱟᱦᱟᱸᱢ ᱠᱟᱹᱢᱤ ᱠᱟᱜᱼᱟ ᱚᱱᱟ ᱯᱷᱩᱴᱵᱚᱞ ᱮᱱᱮᱡ ᱛᱮ ᱚᱱᱮ ᱴᱮᱱᱥᱮᱱ ᱠᱚᱛᱮᱢ ᱪᱟᱵᱟᱜᱼᱟ ᱟᱨ ᱯᱷᱩᱴᱵᱚᱞ ᱮᱱᱮᱡ ᱛᱮᱦᱚᱸ ᱨᱮᱭᱟᱲ ᱠᱚᱦᱚᱸ ᱵᱟᱭ ᱵᱩᱡᱷᱟᱹᱜᱼᱟ ᱤᱱᱟᱹ ᱪᱮᱦᱨᱟ ᱩᱫᱽᱜᱟᱹᱨ ᱩᱫᱽᱜᱟᱹᱨ ᱟᱢ ᱚᱱᱟ ᱩᱫᱽᱜᱟᱹᱨ ᱫᱟᱜ ᱡᱟᱦᱟᱸ ᱩᱰᱩᱠᱚᱜᱼᱟ ᱪᱮ ᱚᱱᱟ ᱡᱟᱦᱟᱸ ᱛᱤᱱᱟᱹᱜ ᱵᱷᱤᱛᱨᱤ ᱨᱮ ᱡᱟᱦᱟᱸ ᱵᱤᱢᱟᱨᱤ ᱠᱚ ᱢᱮᱱᱟᱜᱼᱟ ᱪᱮ ᱡᱮᱛᱮ ᱚᱰᱚᱠ ᱪᱟᱵᱟᱜᱼᱟ ᱚᱱᱟ ᱪᱮᱠᱟ ᱯᱷᱩᱴᱵᱚᱞ ᱮᱱᱮᱡ ᱫᱚ ᱟᱹᱰᱤ ᱪᱮᱦᱨᱟᱧ ᱵᱩᱡᱷᱟᱹᱣᱟ